ᱟᱹᱞᱤᱧᱟᱜ ᱱᱚᱣᱟ ᱟᱹᱛᱩ ᱴᱚᱴᱷᱟ ᱥᱩᱨ ᱠᱚᱨᱮ ᱱᱚᱝᱠᱟ ᱟᱭᱢᱟᱛᱮ ᱟᱭᱢᱟ ᱥᱚᱨᱠᱟᱨᱤ ᱦᱚᱥᱯᱤᱴᱟᱞ ᱠᱚ ᱢᱮᱱᱟᱜ ᱟᱠᱟᱫ ᱜᱮᱭᱟ ᱢᱮᱱᱫᱚ ᱱᱚᱣᱟ ᱠᱚ ᱦᱚᱥᱯᱤᱴᱟᱞ ᱨᱮ ᱟᱹᱰᱤᱜᱟᱱ ᱰᱚᱠᱴᱚᱨ ᱠᱚ ᱢᱮᱱᱟᱜ ᱟᱠᱟᱫ ᱠᱚᱣᱟ ᱚᱠᱚᱭ ᱫᱚ ᱢᱮᱸᱫ ᱰᱚᱠᱴᱚᱨ ᱚᱠᱚᱭ ᱫᱚ ᱞᱩᱛᱩᱨ ᱰᱟᱠᱛᱚᱨ ᱚᱠᱚᱭ ᱫᱚ ᱦᱚᱲᱢᱚ ᱡᱤᱣᱤ ᱥᱟᱶᱟᱨ ᱫᱚᱦᱚᱭ ᱞᱟᱹᱜᱤᱫ ᱰᱚᱠᱴᱚᱨ ᱱᱚᱜᱼᱚᱭ ᱱᱚᱝᱠᱟᱱ ᱨᱳᱜᱽ ᱨᱩᱜᱤ ᱟᱡᱟᱨ ᱵᱮᱢᱟᱨ ᱠᱚ ᱴᱮᱠᱟᱣ ᱫᱟᱨᱟᱢ ᱞᱟᱹᱜᱤᱫᱼᱛᱮ ᱟᱹᱞᱤᱧᱟᱜ ᱟᱹᱛᱩ ᱴᱚᱴᱷᱟ ᱥᱩᱨ ᱠᱚᱨᱮ ᱡᱟᱦᱟᱸ ᱢᱚᱲᱫᱟ ᱦᱚᱥᱯᱤᱴᱟᱞ ᱢᱤᱫᱴᱤᱡ ᱢᱮᱱᱟᱜᱼᱟ ᱵᱤᱥᱤ ᱦᱚᱥᱯᱤᱴᱟᱞ ᱢᱤᱫᱴᱤᱡ ᱢᱮᱱᱟᱜᱼᱟ ᱨᱟᱭᱨᱚᱝᱯᱩᱨ ᱦᱚᱥᱯᱤᱴᱟᱞ ᱛᱚ ᱵᱤᱡᱚᱭᱛᱟᱲᱟ ᱦᱚᱥᱯᱤᱴᱟᱞ ᱱᱚᱣᱟ ᱠᱚᱨᱮ ᱞᱩᱛᱩᱨ ᱰᱟᱠᱛᱚᱨ ᱦᱚᱸ ᱢᱮᱱᱟᱜ ᱟᱠᱟᱫ ᱠᱚᱣᱟ ᱥᱟᱶᱛᱮ ᱢᱮᱸᱫ ᱰᱟᱠᱛᱚᱨ ᱦᱚᱸ ᱢᱮᱱᱟᱜ ᱟᱠᱟᱫ ᱠᱚᱣᱟ ᱱᱚᱣᱟ ᱠᱚᱨᱮ ᱟᱹᱞᱤᱧ ᱪᱤᱠᱤᱛᱥᱟᱜ ᱞᱟᱹᱜᱤᱫ ᱞᱮᱠᱟ ᱛᱮᱫᱚ ᱟᱹᱰᱤ ᱟᱞᱜᱟ ᱛᱮᱫᱚ ᱵᱟᱝ ᱦᱩᱭ ᱜᱚᱫ ᱠᱮᱭᱟ ᱪᱤᱠᱟᱹᱛᱮ ᱚᱱᱟᱠᱚᱨᱮ ᱟᱹᱞᱤᱧᱟᱜ ᱟᱹᱰᱤ ᱰᱟᱠᱛᱚᱨ ᱧᱮᱞ ᱠᱟᱛᱮᱫ ᱟᱹᱞᱤᱧᱟᱜ ᱨᱳᱜᱽ ᱨᱩᱜᱤ ᱟᱡᱟᱨ ᱵᱮᱢᱟᱨ ᱯᱚᱨᱤᱠᱠᱷᱟ ᱴᱷᱤᱠ ᱠᱟᱛᱮᱫ ᱟᱠᱚ ᱚᱱᱟ ᱨᱮᱱᱟᱜ ᱨᱟᱱ ᱢᱩᱨᱜᱟᱹᱱ ᱮᱢᱚᱜ ᱨᱮᱱᱟᱜ ᱠᱚ ᱵᱮᱵᱚᱥᱛᱷᱟᱭᱟ ᱱᱚᱣᱟ ᱠᱚ ᱨᱳᱜᱽ ᱨᱩᱜᱤ ᱟᱡᱟᱨ ᱵᱮᱢᱟᱨ ᱴᱮᱠᱟᱣ ᱫᱟᱨᱟᱢ ᱞᱟᱹᱜᱤᱫᱼᱛᱮ ᱟᱹᱞᱤᱧᱟᱜ ᱟᱹᱰᱤᱛᱮᱫ ᱡᱟᱹᱨᱩᱲ ᱛᱟᱦᱮᱱ ᱠᱟᱱ ᱜᱮᱭᱟ ᱱᱚᱣᱟ ᱠᱚ ᱤᱫᱤ ᱠᱟᱛᱮ ᱥᱟᱶᱟᱨ ᱛᱟᱞᱢᱟ ᱢᱮᱱᱟᱜᱼᱟ ᱚᱱᱟ ᱠᱚᱣᱟᱜ ᱫᱚ ᱱᱚᱣᱟ ᱠᱚᱜᱮ ᱦᱩᱭᱩᱜ ᱠᱟᱱᱟ